ᱦᱮᱸ ᱟᱹᱞᱤᱧ ᱫᱚ ᱯᱷᱩᱴᱵᱚᱞ ᱠᱷᱮᱞ ᱟᱹᱰᱤ ᱪᱮᱦᱨᱟᱧ ᱠᱩᱥᱤᱭᱟᱜᱼᱟ ᱟᱨ ᱯᱷᱩᱴᱵᱚᱞ ᱠᱷᱮᱞ ᱤᱫᱤ ᱛᱮᱫᱚ ᱱᱟᱜ ᱦᱚᱲᱢᱚ ᱠᱚ ᱵᱮᱥ ᱛᱟᱦᱮᱱᱟ ᱟᱨ ᱡᱟᱦᱟᱸ ᱞᱮᱠᱟᱛᱮ ᱵᱮᱥ ᱵᱚᱱ ᱠᱷᱮᱞᱳᱸᱰ ᱠᱷᱟᱱ ᱫᱚ ᱮᱱ ᱠᱷᱟᱱ ᱫᱚ ᱵᱮᱥ ᱵᱮᱥ ᱡᱟᱭᱜᱟ ᱨᱮᱦᱚᱸ ᱫᱟᱣ ᱵᱚᱱ ᱧᱟᱢ ᱫᱟᱲᱮᱭᱟᱜᱼᱟ ᱟᱨ ᱱᱤᱛᱳᱜ ᱢᱟ ᱠᱷᱮᱞ ᱢᱟ ᱟᱹᱰᱤ ᱠᱚ ᱢᱟᱲᱟᱝ ᱟᱠᱟᱫ ᱜᱮᱭᱟ ᱟᱨ ᱠᱷᱮᱞ ᱡᱟᱦᱟᱸ ᱞᱮᱠᱟ ᱢᱮᱱᱟᱜᱼᱟ ᱛᱟᱵᱚᱱ ᱡᱟᱦᱟᱸ ᱠᱷᱮᱞ ᱜᱮ ᱡᱟᱦᱟᱸ ᱠᱷᱮᱞ ᱨᱮ ᱟᱹᱵᱤᱱ ᱵᱤᱱ ᱢᱚᱱᱮ ᱵᱮᱱ ᱫᱚᱦᱚ ᱟᱠᱟᱫ ᱠᱷᱟᱱ ᱚᱱᱟ ᱠᱷᱮᱞ ᱨᱮᱫᱚ ᱟᱹᱵᱤᱱ ᱦᱚᱸ ᱢᱚᱱᱮ ᱞᱟᱜᱟᱣ ᱠᱟᱛᱮᱫ ᱤᱭᱟᱹᱭ ᱵᱤᱱ ᱟᱨ ᱵᱟᱝᱟ ᱵᱟᱝ ᱟᱨ ᱪᱮᱫ ᱱᱚᱣᱟ ᱠᱷᱮᱞ ᱨᱮᱫᱚ ᱡᱟᱦᱟᱸ ᱠᱷᱮᱞ ᱨᱮᱜᱮ ᱟᱹᱵᱤᱱ ᱵᱤᱱ ᱤᱭᱟᱹ ᱠᱟᱜᱼᱟ ᱢᱚᱱᱮᱭᱟᱠᱟᱜᱼᱟ ᱮᱱᱠᱷᱟᱱ ᱫᱚ ᱚᱱᱟ ᱠᱷᱮᱞ ᱨᱮᱵᱤᱱ ᱢᱟᱨᱟᱝ ᱢᱟᱨᱟᱝ ᱠᱞᱟᱵᱽ ᱨᱮᱦᱚᱸ ᱵᱤᱱ ᱥᱮᱞᱮᱫ ᱫᱟᱲᱮᱭᱟᱜᱼᱟ ᱟᱨ ᱱᱤᱛᱳᱜ ᱢᱟ ᱡᱷᱚᱛᱚ ᱜᱮ ᱠᱞᱟᱵᱽ ᱠᱚᱨᱮ ᱦᱚᱸᱠᱚ ᱤᱫᱤ ᱠᱚᱜᱮᱭᱟ ᱟᱨ ᱚᱱᱠᱟᱛᱮ ᱟᱹᱵᱤᱱ ᱵᱮᱥ ᱵᱤᱱ ᱠᱷᱮᱞ ᱵᱤᱱ ᱫᱮᱠᱷᱟᱣ ᱠᱷᱟᱱ ᱫᱚ ᱫᱤᱥᱚᱢ ᱯᱟᱨᱚᱢ ᱫᱤᱥᱚᱢ ᱦᱚᱸ ᱵᱤᱱ ᱪᱟᱞᱟᱣ ᱫᱟᱲᱮᱭᱟᱜᱼᱟ ᱟᱨ ᱟᱹᱵᱤᱱᱟᱜ ᱧᱩᱛᱩᱢ ᱚᱲᱟᱜ ᱦᱚᱲᱟᱜ ᱧᱩᱛᱩᱢ ᱟᱨ ᱫᱤᱥᱚᱢᱟᱜ ᱟᱜ ᱧᱩᱛᱩᱢ ᱦᱚᱸ ᱛᱟᱹᱵᱤᱱ ᱟᱵᱤᱱ ᱥᱟᱶᱛᱮ ᱨᱟᱠᱟᱵᱚᱜᱼᱟ ᱟᱨ ᱱᱚᱣᱟ ᱡᱟᱦᱟᱱᱟᱜ ᱜᱮ ᱡᱟᱦᱟᱸ ᱞᱮᱠᱟᱱᱟᱜ ᱠᱷᱮᱞ ᱠᱟᱱ ᱜᱮᱭᱟ ᱢᱚᱱᱮ ᱫᱚ ᱚᱸᱰᱮ ᱛᱟᱦᱮᱸ ᱦᱩᱭᱩᱜ ᱫᱚᱦᱚ ᱦᱩᱭᱩᱜ ᱜᱮᱭᱟ ᱟᱨ ᱵᱟᱝ ᱪᱮᱫ ᱯᱷᱩᱴᱵᱚᱞ ᱟᱹᱞᱤᱧ ᱫᱚ ᱵᱤᱥᱛᱤ ᱯᱷᱩᱴᱵᱚᱞ ᱨᱮᱱᱟᱜ ᱞᱤᱧ ᱢᱮᱱᱮᱜᱼᱟ ᱟᱫᱚ ᱠᱷᱮᱞ ᱫᱚ ᱡᱷᱚᱛᱚ ᱠᱷᱮᱞ ᱜᱮ ᱵᱷᱟᱹᱜᱤ ᱜᱮᱭᱟ ᱟᱫᱚ ᱯᱷᱩᱴᱵᱚᱞ ᱦᱤᱥᱟᱹᱵᱽ ᱛᱤᱧ ᱢᱮᱱᱮᱜᱼᱟ ᱥᱮ ᱱᱤᱛᱳᱜᱢᱟ ᱟᱵᱚ ᱱᱚᱣᱟ ᱵᱷᱟᱨᱚᱛ ᱫᱤᱥᱚᱢ ᱨᱮᱦᱚᱸ ᱵᱮᱥ ᱵᱮᱥ ᱞᱤᱜᱽ ᱠᱚᱦᱚᱸ ᱪᱟᱹᱞᱩᱣ ᱟᱠᱟᱱ ᱜᱮᱭᱟ ᱟᱨ ᱚᱱᱟ ᱞᱤᱜᱽ ᱠᱚᱨᱮ ᱦᱚᱸ ᱜᱤᱫᱟᱹᱨ ᱮᱢᱟᱱ ᱠᱚᱠᱚ ᱪᱟᱞᱟᱜ ᱠᱷᱟᱱ ᱫᱚ ᱩᱱᱠᱩ ᱦᱚᱸ ᱟᱠᱚᱣᱟᱜ ᱧᱩᱛᱩᱢ ᱦᱚᱸ ᱦᱩᱭᱩᱜᱼᱟ ᱟᱨ ᱡᱟᱦᱟᱸ ᱛᱤᱱᱟᱹ ᱢᱚᱛᱞᱚᱵᱽ ᱥᱮ ᱧᱩᱛᱩᱢ ᱦᱩᱭᱩᱜ ᱟᱨ ᱟᱠᱚ ᱟᱠᱚᱣᱟᱜ ᱧᱩᱛᱩᱢ ᱦᱚᱸ ᱦᱩᱭᱩᱜᱼᱟ ᱵᱟᱦᱨᱮ ᱨᱮᱦᱚᱸ ᱚᱲᱟᱜ ᱨᱮᱦᱚᱸ ᱟᱭᱳ ᱵᱟᱵᱟᱣᱟᱜ ᱠᱚᱦᱚᱸ ᱧᱩᱛᱩᱢ ᱦᱩᱭᱩᱜᱼᱟ ᱚᱱᱠᱟ ᱛᱮᱜᱮ ᱟᱹᱞᱤᱧᱟᱜ ᱢᱮᱱᱫᱚ ᱥᱮ ᱵᱟᱝᱟ ᱡᱟᱦᱟᱸ ᱛᱤᱱᱟᱹᱜ ᱜᱮ ᱠᱷᱮᱞᱳᱸᱰ ᱢᱮᱱᱟᱜᱼᱟ ᱚᱱᱟ ᱠᱷᱮᱞ ᱨᱮᱫᱚ ᱟᱨ ᱠᱷᱮᱞ ᱥᱟᱶᱛᱮ ᱥᱟᱶ ᱥᱟᱶᱛᱮ ᱫᱚ ᱦᱚᱲᱢᱚ ᱦᱚᱸ ᱵᱷᱟᱹᱜᱤ ᱛᱟᱦᱮᱱᱟ ᱱᱮᱛᱟᱨ ᱢᱟ ᱞᱟᱜᱮ ᱞᱟᱜᱮ ᱜᱮ ᱟᱹᱰᱤ ᱜᱟᱱ ᱟᱭᱢᱟ ᱟᱭᱢᱟ ᱨᱩᱣᱟᱹ ᱠᱚ ᱦᱤᱡᱩᱜ ᱠᱟᱱᱟ ᱞᱮᱠᱤᱱ ᱱᱚᱣᱟ ᱠᱷᱮᱞ ᱛᱟᱦᱮᱱ ᱠᱷᱟᱱ ᱫᱚ ᱮᱱᱠᱷᱟᱱ ᱫᱚ ᱦᱚᱲᱢᱚ ᱦᱚᱸ ᱯᱷᱤᱴ ᱛᱟᱦᱮᱱᱟ ᱟᱨ ᱯᱷᱤᱴ ᱛᱟᱦᱮᱸ ᱦᱤᱥᱟᱹᱵᱽ ᱛᱮᱜᱮ ᱮᱱᱠᱷᱟᱱ ᱫᱚ ᱡᱟᱦᱟᱸ ᱛᱤᱱᱟᱹᱜ ᱜᱮᱵᱮᱱ ᱡᱟᱦᱟᱸ ᱜᱮᱵᱚᱱ ᱪᱤᱠᱟᱹ ᱫᱟᱲᱮᱭᱟᱜᱼᱟ